ᱥᱟᱱᱛᱟᱞᱤ ᱯᱟᱹᱨᱥᱤ ᱫᱚ ᱯᱩᱭᱞᱩ ᱫᱚ ᱢᱮᱱ ᱜᱟᱱᱚᱜᱼᱟ ᱡᱟᱦᱟᱸ ᱯᱤᱞᱪᱩ ᱦᱟᱲᱟᱢ ᱯᱤᱞᱪᱩ ᱵᱩᱲᱦᱤ ᱠᱷᱚᱱ ᱮᱦᱚᱵ ᱟᱠᱟᱱᱟ ᱛᱚ ᱚᱞ ᱟᱠᱟᱱ ᱱᱚᱣᱟ ᱡᱟᱦᱟᱸ ᱠᱷᱮᱨᱣᱟᱞ ᱵᱚᱝᱥᱚ ᱫᱷᱚᱨᱚᱢ ᱯᱩᱛᱷᱤ ᱠᱷᱚᱱ ᱯᱤᱞᱪᱩ ᱦᱟᱲᱟᱢ ᱯᱤᱞᱪᱩ ᱵᱩᱲᱦᱤᱭᱟᱜ ᱠᱟᱛᱷᱟ ᱚᱞ ᱨᱟᱠᱟᱵ ᱟᱠᱟᱱ ᱚᱸᱰᱮ ᱫᱚ ᱯᱤᱞᱪᱩ ᱦᱟᱲᱟᱢ ᱯᱤᱞᱪᱩ ᱵᱩᱲᱦᱤ ᱨᱮᱱ ᱮᱭᱟᱭ ᱠᱩᱲᱤ ᱮᱭᱟᱭ ᱠᱚᱲᱟ ᱠᱚ ᱛᱟᱦᱮᱸ ᱠᱟᱱᱟ ᱛᱚᱠᱷᱚᱱ ᱫᱚ ᱵᱩᱨᱩ ᱨᱮᱠᱚ ᱵᱟᱥᱚᱜ ᱠᱟᱱ ᱛᱟᱦᱮᱱᱟ ᱟᱨ ᱰᱟᱹᱰᱤ ᱠᱚᱨᱮᱜ ᱫᱟᱜ ᱠᱚ ᱧᱩᱭᱮᱫ ᱠᱟᱱ ᱛᱟᱦᱮᱱᱟ ᱤᱱᱟᱹ ᱛᱟᱭᱚᱢ ᱵᱟᱹᱭᱼᱵᱟᱹᱭᱛᱮ ᱡᱮ ᱟᱠᱚ ᱠᱩᱲᱤᱼᱠᱚᱲᱟ ᱠᱚ ᱧᱟᱯᱟᱢᱮᱱ ᱠᱷᱟᱱ ᱠᱚ ᱵᱟᱯᱞᱟᱭᱮᱱᱟ ᱵᱟᱯᱞᱟᱭᱮᱱ ᱠᱷᱟᱱ ᱚᱲᱟᱜ ᱟᱹᱛᱩ ᱚᱲᱟᱜ ᱥᱚᱝᱥᱟᱨ ᱠᱚ ᱛᱮᱭᱟᱨ ᱠᱮᱫᱟ ᱟᱨ ᱡᱟᱦᱟᱸ ᱥᱟᱥᱟᱝ ᱵᱮᱰᱟᱨᱮ ᱡᱟᱹᱛ ᱫᱚᱠᱚ ᱵᱮᱱᱟᱣ ᱞᱮᱫᱟ ᱛᱚ ᱯᱟᱹᱨᱤᱥ ᱠᱚ ᱵᱮᱱᱟᱣ ᱞᱮᱫᱟ ᱡᱟᱦᱟᱸ ᱯᱟᱹᱨᱤᱥ ᱯᱟᱲᱟᱜ ᱠᱟᱱᱟ ᱚᱱᱟ ᱫᱚ ᱥᱟᱥᱟᱝ ᱵᱮᱰᱟ ᱨᱮᱠᱚ ᱵᱮᱱᱟᱣ ᱞᱮᱫᱟ ᱤᱱᱟᱹ ᱛᱟᱭᱚᱢ ᱵᱟᱹᱭ ᱵᱟᱹᱭᱛᱮ ᱱᱚᱝᱠᱟ ᱪᱟᱥ ᱠᱟᱹᱢᱤ ᱠᱚ ᱞᱟᱦᱟ ᱤᱫᱤᱭᱮᱫ ᱠᱟᱱ ᱛᱟᱦᱮᱱᱟ ᱤᱱᱟᱹ ᱛᱟᱭᱚᱢ ᱨᱚᱲ ᱦᱚᱸ ᱞᱟᱦᱟ ᱪᱟᱞᱟᱜ ᱠᱟᱱ ᱛᱟᱦᱮᱱᱟ ᱤᱱᱟᱹ ᱛᱟᱭᱚᱢ ᱪᱟᱥᱛᱮ ᱞᱟᱦᱟ ᱛᱟᱭᱚᱢᱛᱮ ᱟᱭᱢᱟ ᱜᱟᱱ ᱫᱷᱟᱹᱨᱛᱤᱨᱮ ᱯᱟᱥᱱᱟᱣ ᱮᱱᱟᱠᱚ ᱢᱟᱹᱱᱢᱤᱠᱚ ᱟᱭᱢᱟ ᱞᱮᱠᱟᱱ ᱴᱷᱟᱶ ᱨᱮᱠᱚ ᱴᱷᱟᱶ ᱮᱱᱟ ᱡᱟᱦᱟᱸ ᱪᱟᱹᱭ ᱜᱟᱲ ᱪᱟᱢᱯᱟ ᱜᱟᱲ ᱞᱮᱠᱟᱛᱮᱠᱚ ᱴᱷᱟᱶ ᱮᱱᱟ ᱤᱱᱟᱹ ᱛᱟᱭᱚᱢ ᱵᱟᱹᱭ ᱵᱟᱹᱭᱛᱮ ᱟᱵᱚ ᱱᱤᱭᱟᱹ ᱵᱷᱟᱨᱚᱛ ᱨᱮᱭᱟᱜ ᱥᱮ ᱥᱤᱧᱚᱛ ᱫᱤᱥᱚᱢ ᱨᱮᱭᱟᱜ ᱩᱲᱤᱥᱥᱟ ᱯᱚᱱᱚᱛᱨᱮ ᱨᱩᱜᱷᱩᱱᱟᱛᱷ ᱢᱩᱨᱢᱩ ᱧᱩᱛᱩᱢᱟᱱ ᱢᱤᱫ ᱜᱚᱝᱠᱮ ᱩᱱᱤ ᱟᱭᱟᱜ ᱚᱞᱪᱤᱠᱤ ᱵᱮᱱᱟᱣ ᱞᱮᱫᱟ ᱩᱱᱤᱥᱥᱚ ᱯᱚᱸᱪᱤᱥ ᱥᱟᱞᱨᱮ ᱤᱱᱟᱹ ᱛᱟᱭᱚᱢ ᱵᱟᱹᱭ ᱵᱟᱹᱭᱛᱮ ᱥᱟᱱᱟᱢ ᱱᱚᱝᱠᱟ ᱞᱟᱦᱟ ᱪᱟᱞᱟᱜ ᱠᱟᱱ ᱛᱟᱦᱮᱱᱟ ᱤᱱᱟᱹ ᱚᱞ ᱛᱟᱭᱚᱢ ᱥᱟᱱᱟᱢ ᱠᱚ ᱥᱟᱱᱛᱟᱞᱤ ᱢᱮᱱᱛᱮ ᱠᱚ ᱪᱤᱱᱦᱟᱹᱯ ᱠᱮᱫᱟ ᱡᱮ ᱥᱟᱱᱛᱟᱞᱤ ᱦᱚᱸ ᱢᱤᱫᱴᱟᱱ ᱦᱚᱨᱚᱯᱷ ᱢᱮᱱᱟᱜᱼᱟ ᱢᱮᱱᱛᱮ ᱢᱮᱱᱠᱷᱟᱱ ᱡᱚᱛᱚᱦᱚᱲ ᱫᱚ ᱵᱟᱠᱚ ᱵᱟᱲᱟᱭ ᱠᱟᱱ ᱛᱟᱦᱮᱱᱟ ᱤᱱᱟᱹ ᱛᱟᱭᱚᱢ ᱫᱤᱠᱩ ᱠᱚ ᱥᱮ ᱮᱴᱟᱜ ᱡᱟᱹᱛ ᱯᱟᱹᱨᱤᱥ ᱠᱚᱦᱚᱸ ᱵᱟᱠᱚ ᱠᱩᱥᱤᱭᱟᱜ ᱠᱟᱱ ᱛᱟᱦᱮᱱᱟ ᱥᱮ ᱵᱟᱠᱚ ᱧᱟᱢᱮᱫ ᱠᱟᱱ ᱛᱟᱦᱮᱱᱟ ᱚᱱᱟ ᱛᱟᱭᱚᱢ ᱟᱵᱚ ᱨᱮᱱ ᱡᱟᱦᱟᱸᱭ ᱴᱮᱠᱱᱳᱞᱚᱡᱤ ᱦᱚᱲᱠᱚ ᱯᱟᱲᱦᱟᱣ ᱯᱟᱲᱦᱟᱣᱛᱮ ᱟᱭᱢᱟ ᱠᱚ ᱯᱟᱲᱦᱟᱣ ᱰᱷᱮᱨᱱᱟ ᱵᱟᱝᱞᱟ ᱤᱝᱞᱤᱥ ᱠᱚᱛᱮ ᱩᱱᱠᱩ ᱦᱚᱸᱠᱚ ᱪᱤᱱᱛᱟᱹ ᱠᱮᱫᱟ ᱡᱮ ᱟᱵᱚᱣᱟᱜ ᱥᱟᱱᱛᱟᱞᱤ ᱦᱚᱸ ᱱᱩᱠᱩ ᱮᱴᱟᱜ ᱡᱟᱹᱛᱤ ᱠᱚᱣᱟᱜ ᱥᱟᱶᱛᱮ ᱞᱟᱦᱟ ᱤᱫᱤ ᱦᱩᱭᱩᱜᱼᱟ ᱚᱱᱟ ᱞᱮᱠᱟᱛᱮ ᱡᱟᱦᱟᱸ ᱚᱞᱪᱤᱠᱤ ᱚᱱᱟ ᱫᱚᱠᱚ ᱯᱟᱥ ᱠᱮᱫᱟ ᱠᱳᱨᱴ ᱠᱚᱞᱚᱢ ᱨᱮ ᱫᱩ ᱦᱟᱡᱟᱨ ᱫᱩᱭ ᱥᱟᱞᱨᱮ ᱡᱟᱦᱟᱸ ᱫᱚ ᱢᱟᱛᱨᱤᱵᱷᱟᱥᱟ ᱯᱟᱲᱟᱣ ᱞᱮᱱᱟ ᱤᱱᱟᱹ ᱛᱟᱭᱚᱢ ᱯᱟᱲᱟᱜ ᱠᱟᱱᱟ ᱱᱚᱛᱮ ᱥᱟᱱᱟᱢ ᱠᱚᱢᱯᱤᱭᱩᱴᱟᱨ ᱡᱩᱜᱽ ᱮᱦᱚᱵ ᱱᱟ ᱠᱚᱢᱯᱤᱭᱩᱴᱟᱨ ᱫᱚ ᱥᱟᱱᱟᱢ ᱫᱤᱠᱩ ᱠᱚᱣᱟᱜ ᱥᱮ ᱮᱴᱟᱜ ᱡᱟᱹᱛᱤ ᱠᱚᱣᱟᱜ ᱚᱞᱪᱤᱠᱤ ᱞᱤᱯᱤ ᱥᱮ ᱟᱠᱚᱣᱟᱜ ᱚᱠᱠᱷᱚᱨ ᱛᱮᱠᱚ ᱵᱮᱱᱟᱣ ᱠᱮᱫᱟ ᱟᱨ ᱪᱷᱟᱯᱟ ᱠᱮᱫᱟ ᱠᱚ ᱠᱚᱢᱯᱤᱭᱩᱴᱟᱨ ᱚᱱᱠᱟᱜᱮ ᱚᱱᱚᱞᱤᱭᱟᱹ ᱠᱚᱦᱚᱸ ᱟᱭᱢᱟ ᱞᱮᱠᱟᱱ ᱵᱳᱭ ᱯᱚᱛᱚᱵᱽ ᱠᱚ ᱚᱞ ᱠᱮᱫᱟ ᱟᱨ ᱡᱟᱦᱟᱸᱭ ᱥᱟᱭᱮᱱᱴᱤᱥ ᱠᱚᱦᱚᱸ ᱥᱟᱱᱛᱟᱞ ᱨᱮᱱ ᱩᱱᱠᱩ ᱦᱚᱸ ᱚᱞᱪᱤᱠᱤ ᱠᱚ ᱠᱚᱢᱯᱤᱭᱩᱴᱟᱨ ᱨᱮᱠᱚ ᱥᱮᱴ ᱠᱮᱫᱟ ᱱᱤᱛᱚᱜ ᱥᱟᱱᱟᱢ ᱦᱚᱲ ᱚᱞᱪᱤᱠᱤ ᱠᱚ ᱧᱮᱞ ᱪᱤᱱᱦᱟᱹᱯᱟ ᱥᱮ ᱥᱟᱭᱮᱱᱥ ᱨᱮ ᱜᱩᱜᱩᱞ ᱨᱮ ᱚᱱᱟ ᱧᱟᱢᱚᱜ ᱠᱟᱱᱟ ᱟᱫᱚ ᱱᱚᱣᱟ ᱥᱟᱶᱛᱮ ᱫᱤᱠᱩ ᱠᱚᱣᱟᱜ ᱥᱮ ᱮᱴᱟᱜ ᱡᱟᱹᱛᱤ ᱠᱚᱣᱟᱜ ᱟᱹᱨᱤᱪᱟᱹᱞᱤ ᱥᱟᱶᱛᱮ ᱟᱵᱚᱣᱟᱜ ᱥᱚᱨᱦᱟᱭ ᱯᱚᱨᱚᱵᱽ ᱦᱚᱸ ᱞᱟᱦᱟ ᱪᱟᱞᱟᱜ ᱠᱟᱱᱟ ᱥᱮ ᱰᱮᱵᱷᱞᱚᱯ ᱪᱟᱞᱟᱜ ᱠᱟᱱᱟ ᱱᱮᱛᱟᱨ ᱫᱚ ᱟᱭᱢᱟ ᱞᱮᱠᱟᱱ ᱯᱟᱹᱞᱤ ᱯᱚᱨᱚᱵᱽ ᱥᱚᱨᱦᱟᱭ ᱠᱚᱨᱮ ᱨᱤᱞᱟᱹᱢᱟᱞᱟ ᱰᱩᱢ ᱡᱷᱟᱹᱞᱤ ᱠᱚ ᱞᱟᱜᱟᱣᱮᱫ ᱜᱮᱭᱟ ᱠᱚ ᱢᱚᱡᱽ ᱠᱚ ᱢᱟᱱᱟᱣ ᱮᱫᱟᱠᱚ ᱦᱟᱺᱰᱤ ᱛᱟᱹᱲᱤ ᱦᱚᱸ ᱟᱹᱰᱤ ᱠᱚᱢᱠᱚ ᱧᱩᱭᱫᱟ ᱟᱨ ᱢᱚᱬᱮ ᱫᱤᱱ ᱫᱷᱩᱨᱤᱭᱟᱹ ᱠᱚ ᱨᱟᱹᱥᱠᱟᱹᱭᱮᱫᱼᱟ ᱱᱚᱝᱠᱟᱜᱮ ᱫᱤᱠᱩ ᱡᱮᱢᱚᱱ ᱫᱩᱨᱜᱟ ᱯᱩᱡᱟᱹ ᱢᱚᱬᱮ ᱫᱤᱱ ᱫᱷᱚᱨᱮ ᱠᱚ ᱢᱟᱱᱟᱣ ᱜᱮᱭᱟ ᱟᱵᱚ ᱥᱟᱱᱛᱟᱲ ᱦᱚᱸ ᱟᱵᱚᱣᱟᱜ ᱥᱚᱨᱦᱟᱭ ᱦᱚᱸ ᱢᱚᱬᱮ ᱫᱤᱱ ᱫᱷᱚᱨᱮ ᱵᱚᱱ ᱯᱟᱞᱚᱱ ᱜᱮᱭᱟ ᱪᱮᱫ ᱞᱮᱠᱟ ᱩᱢ ᱵᱚᱸᱜᱟ ᱠᱷᱩᱱᱴᱟᱹᱣ ᱡᱟᱞᱮ ᱥᱟᱱᱟᱢᱟᱜ ᱠᱚ ᱟᱨ ᱱᱚᱝᱠᱟᱜᱮ ᱫᱤᱠᱩ ᱥᱟᱶ ᱟᱵᱚᱣᱟᱜ ᱥᱚᱢᱟᱡᱽ ᱫᱚ ᱛᱩᱞᱟᱹᱣ ᱪᱟᱟᱜ ᱠᱟᱱ ᱛᱟᱵᱚᱱᱟ